ᱟᱪᱪᱷᱟ ᱟᱹᱞᱤᱧ ᱢᱚᱦᱚᱱ ᱞᱤᱧ ᱢᱮᱱᱮᱫᱼᱟ ᱵᱟᱝᱠᱤ ᱠᱷᱚᱱ ᱟᱪᱪᱷᱟ ᱟᱪᱪᱷᱟ ᱪᱮᱫ ᱥᱤᱢᱮᱱᱴ ᱠᱚ ᱢᱮᱱᱟᱜᱼᱟ ᱚᱠᱟ ᱪᱮᱫ ᱥᱤᱢᱮᱱᱴ ᱠᱚ ᱢᱟᱥᱮ ᱞᱟᱹᱭ ᱵᱤᱱ

ᱴᱟᱭᱜᱟᱨ ᱥᱮᱴ

ᱟᱪᱪᱷᱟ ᱢᱚᱜᱽᱨᱟ ᱠᱚ ᱪᱮᱫ ᱠᱚ ᱢᱮᱱᱟᱜᱼᱟ ᱥᱤᱢᱮᱱᱴ ᱢᱚᱜᱽᱨᱟ ᱢᱮᱱᱟᱜᱼᱟ ᱦᱮᱸ ᱠᱷᱟᱹᱞᱤ ᱢᱚᱜᱽᱨᱟ ᱠᱚ ᱢᱮᱱᱟᱜᱼᱟ ᱟᱪᱪᱷᱟ ᱛᱤᱱᱟᱹᱜ ᱵᱟᱞᱟ ᱢᱮᱱᱟᱜᱼᱟ ᱟᱪᱪᱷᱟ ᱩᱱᱠᱩ ᱛᱤᱱᱟᱹᱜ ᱫᱟᱢᱟ ᱦᱮᱸ ᱛᱤᱱᱟᱹᱜ ᱜᱟᱱ ᱢᱟᱥᱮ ᱤᱱᱟᱹ ᱦᱤᱥᱟᱹᱵ ᱜᱟᱱ ᱟᱨ ᱦᱟᱹᱱᱠᱩ ᱩᱱᱠᱩ ᱥᱤᱢᱮᱱᱴ ᱛᱤᱱᱟᱹᱜ ᱵᱟᱞᱟ ᱠᱚ ᱢᱮᱱᱟᱜ ᱠᱚᱣᱟ ᱪᱟᱨᱥᱚ ᱜᱟᱱ ᱠᱚᱢ ᱫᱟᱢ ᱠᱚ ᱵᱟᱹᱱᱩᱜ ᱠᱚᱣᱟ ᱟᱪᱪᱷᱟ ᱟᱪᱪᱷᱟ ᱞᱟᱥᱴ ᱵᱟᱥ ᱦᱮᱸ ᱦᱮᱸ ᱥᱟᱜᱚᱨ ᱦᱮᱸ ᱡᱟᱝ ᱡᱟᱝ ᱡᱟᱝ ᱦᱮᱸ ᱡᱟᱝ ᱦᱳᱭ ᱦᱮᱸ ᱦᱮᱸ ᱡᱟᱝ ᱦᱳᱭ ᱟᱪᱪᱷᱟ ᱚᱱᱟ ᱛᱤᱱᱟᱹᱜ

ᱟᱨ ᱡᱷᱩᱨᱟᱹ ᱥᱤᱢᱮᱱᱴ ᱠᱚ ᱛᱤᱱᱟᱹᱜ ᱛᱮ ᱯᱟᱲᱟᱣᱟᱢ ᱠᱟᱱᱟ ᱡᱷᱩᱨᱟᱹ ᱥᱤᱢᱮᱱᱴ ᱠᱚ ᱛᱤᱱᱟᱹᱜ ᱠᱚ ᱯᱟᱲᱟᱜᱼᱟ ᱛᱤᱱᱟᱹᱜ ᱠᱤᱞᱳ ᱠᱟᱛᱮᱫ

ᱦᱚᱨᱟ ᱵᱚᱨᱟᱣᱟᱜ ᱩᱱᱠᱩᱣᱟᱜ ᱦᱚᱸᱛᱚ ᱡᱟᱦᱟᱸ ᱚᱱᱟ ᱟᱨ ᱩᱱᱠᱩ ᱥᱮᱢᱮᱱᱴ ᱨᱮ ᱛᱤᱱᱟᱹᱜ ᱯᱟᱲᱟᱜ ᱠᱟᱱᱟ ᱠᱚ

ᱟᱨ ᱢᱚᱜᱽᱨᱟ ᱦᱮᱸ ᱟᱨ ᱵᱟᱹᱵᱤᱱ ᱠᱚᱢᱚᱜᱼᱟ ᱦᱮᱸ ᱚᱴᱳ ᱛᱤᱱᱟᱹᱜ ᱵᱮᱱ ᱤᱫᱤᱭᱟ ᱟᱪᱪᱷᱟ ᱥᱤᱢᱮᱱᱴ ᱞᱤᱧ ᱟᱹᱜᱩᱭᱟ ᱫᱚᱥᱴᱤ ᱜᱟᱱ